ᱤᱧ ᱠᱟᱹᱴᱤᱡ ᱵᱮᱞᱟᱹᱧ ᱛᱟᱦᱮᱸ ᱠᱟᱱᱟ ᱛᱚᱠᱷᱚᱱ ᱡᱟᱛᱨᱟ ᱧᱮᱞ ᱠᱚ ᱤᱫᱤ ᱞᱤᱫᱤᱧᱟᱹ ᱛᱚᱠᱷᱚᱱ ᱨᱮᱭᱟᱲ ᱫᱤᱱ ᱛᱟᱦᱮᱸ ᱠᱟᱱᱟ ᱡᱟᱛᱨᱟ ᱫᱚ ᱛᱟᱦᱮᱸ ᱠᱟᱱᱟ ᱞᱚᱠᱷᱚᱱ ᱢᱩᱨᱢᱩ ᱱᱟᱭᱤᱴ ᱫᱷᱟᱢᱟᱠᱟ ᱡᱟᱛᱨᱟ ᱨᱮᱭᱟᱜ ᱧᱩᱛᱩᱢ ᱫᱚ ᱛᱟᱦᱮᱸ ᱠᱟᱱᱟ ᱠᱩᱧ ᱢᱟ ᱩᱰᱟᱹᱱ ᱜᱟᱹᱰᱤ ᱟᱢ ᱢᱟ ᱛᱟᱞᱟ ᱴᱟ ᱰᱤ ᱤᱧ ᱫᱚ ᱠᱟᱹᱴᱤᱡ ᱜᱮᱧ ᱛᱟᱦᱮᱸ ᱠᱟᱱᱟ ᱤᱧᱟᱹᱜ ᱴᱤᱠᱤᱴ ᱫᱚ ᱵᱟᱠᱚ ᱦᱟᱛᱟᱣ ᱞᱮᱫᱟ ᱦᱮᱣ ᱠᱟᱛᱮ ᱠᱚ ᱯᱟᱨᱚᱢ ᱠᱤᱫᱤᱧᱟᱹ